ᱟᱵᱚᱣᱟᱜ ᱯᱚᱨᱚᱵᱽ ᱫᱚ ᱟᱭᱢᱟ ᱨᱚᱠᱚᱢ ᱢᱮᱱᱟᱜ ᱠᱟᱫᱟ ᱚᱱᱛᱮ ᱡᱮᱢᱚᱱ ᱢᱮᱱᱟᱜᱼᱟ ᱵᱟᱦᱟ ᱥᱚᱨᱦᱟᱭ ᱫᱟᱸᱥᱟᱭ ᱠᱟᱨᱟᱢ ᱢᱟᱜᱽ ᱛᱟᱨᱯᱚᱨᱮ ᱢᱮᱱᱟᱜ ᱠᱟᱫᱟ ᱥᱟᱠᱨᱟᱛ ᱟᱨᱚ ᱚᱱᱮᱠ ᱠᱤᱪᱷᱩ ᱯᱚᱨᱚᱵᱽ ᱦᱚᱸ ᱢᱮᱱᱟᱜ ᱟᱠᱟᱫ ᱜᱮᱭᱟ ᱚᱱᱢᱟ ᱯᱚᱨᱚᱵᱽ ᱢᱚᱫᱽᱫᱷᱮ ᱤᱧ ᱫᱩᱧ ᱠᱩᱥᱤᱭᱟᱜᱼᱟ ᱥᱟᱠᱨᱟᱛ